ᱦᱳᱭ ᱤᱧ ᱰᱤᱯᱴᱤ ᱢᱮᱰᱤᱠᱮᱞ ᱨᱮ ᱢᱮᱰᱤᱠᱮᱞ ᱥᱮᱢᱯᱷᱩᱧ ᱦᱟᱛᱟᱣᱞᱮᱫ ᱛᱟᱦᱮᱱ ᱟᱨ ᱚᱸᱰᱮ ᱢᱮᱛᱟᱫᱤᱧ ᱛᱟᱦᱮᱱ ᱠᱤ ᱱᱚᱣᱟ ᱥᱮᱢᱯᱷᱩ ᱛᱮᱫᱚ ᱩᱯᱤᱭᱟᱸᱥ ᱥᱤ ᱟᱨ ᱩᱵ ᱦᱚᱸ ᱪᱮᱦᱨᱟ ᱛᱟᱦᱮᱱᱟ ᱟᱨ ᱵᱚᱦᱚᱜ ᱠᱚᱦᱚᱸ ᱵᱟᱭ ᱵᱟᱵᱟᱫᱼᱟ ᱚᱱᱟ ᱢᱮᱱᱛᱮᱧ ᱦᱟᱛᱟᱣ ᱞᱮᱫ ᱛᱟᱦᱮᱫ ᱢᱮᱱᱠᱷᱟᱱ ᱱᱚᱣᱟ ᱥᱮᱢᱯᱷᱩ ᱩᱯᱤᱭᱟᱸᱥ ᱦᱚᱸ ᱪᱮ ᱥᱤ ᱠᱚᱦᱚᱸ ᱟᱨ ᱵᱟᱵᱟᱫ ᱠᱚᱦᱚᱸ ᱵᱟᱭ ᱪᱟᱵᱟ ᱞᱮᱱᱟ ᱢᱮᱱᱠᱷᱟᱱ ᱥᱟᱶᱛᱮᱢ ᱱᱚᱣᱟ ᱥᱮᱢᱯᱷᱩ ᱨᱮᱢᱟ ᱟᱹᱰᱤ ᱠᱟᱹᱴᱤᱡ ᱪᱩᱞᱩᱝ ᱜᱮ ᱥᱮᱢᱯᱷᱩ ᱦᱚᱸ ᱢᱮᱱᱟᱜᱼᱟ ᱟᱨ ᱱᱚᱣᱟ ᱛᱮᱢᱟ ᱵᱚᱦᱚᱜ ᱩᱵ ᱠᱚᱦᱚᱸ ᱵᱟᱭ ᱯᱷᱚᱛᱚᱜ ᱠᱟᱱᱟ ᱚᱱᱟ ᱢᱮᱱᱛᱮ ᱟᱯᱮ ᱜᱟᱛᱮ ᱠᱚ ᱤᱧᱤᱧ ᱵᱟᱰᱟᱭ ᱦᱚᱪᱚᱭᱮᱫ ᱯᱮᱭᱟ ᱡᱮ ᱱᱚᱣᱟ ᱨᱟᱡᱽ ᱱᱚᱜᱚᱨ ᱨᱮᱱᱟᱜ ᱰᱤᱯᱴᱤ ᱢᱮᱰᱤᱠᱮᱞ ᱨᱮᱫᱚ ᱢᱮᱰᱤᱠᱮᱞ ᱥᱮᱢᱯᱩ ᱫᱚ ᱟᱞᱚ ᱯᱮ ᱦᱟᱛᱟᱣᱟ ᱟᱨ ᱵᱟᱝᱠᱷᱟᱱ ᱤᱧᱟᱹᱜ ᱡᱟᱦᱟᱸ ᱞᱮᱠᱟ ᱦᱩᱭ ᱮᱱᱟ ᱟᱯᱮ ᱠᱚᱨᱮ ᱦᱚᱸ ᱚᱱᱠᱟ ᱜᱮ ᱦᱩᱭᱩᱜᱼᱟ